ᱥᱮᱸᱫᱽᱨᱟ ᱥᱮᱸᱫᱽᱨᱟ ᱡᱚᱢ ᱡᱟᱦᱟᱸ ᱦᱚᱲ ᱦᱚᱯᱚᱱ ᱠᱚ ᱜᱤᱨᱟᱹ ᱠᱮᱫᱟ ᱚᱱᱟ ᱜᱤᱨᱟᱹ ᱜᱤᱨᱟᱹᱨᱮ ᱥᱟᱱᱟᱢ ᱦᱚᱲ ᱠᱚ ᱱᱮᱣᱛᱟᱣᱟ ᱟᱠᱟᱱ ᱱᱮᱣᱛᱟ ᱟᱠᱟᱱ ᱦᱚᱲ ᱠᱚ ᱥᱮᱸᱫᱽᱨᱟ ᱥᱤᱠᱟᱹᱨᱤᱭᱟᱹ ᱠᱚ ᱩᱱᱠᱩ ᱜᱮ ᱥᱮᱸᱫᱽᱨᱟ ᱠᱚᱫᱚ ᱚᱱᱟ ᱥᱟᱸᱜᱷᱟᱨᱤᱭᱟᱹ ᱠᱚᱫᱚ ᱚᱱᱟ ᱵᱟᱵᱚᱫ ᱛᱮ ᱩᱱᱠᱩ ᱫᱚ ᱜᱟᱞᱢᱟᱨᱟᱣ ᱡᱚᱠᱷᱚᱱ ᱥᱮᱸᱫᱽᱨᱟ ᱠᱷᱚᱱ ᱠᱚ ᱥᱮᱸᱫᱽᱨᱟ ᱠᱷᱚᱱ ᱠᱚ ᱟᱬᱜᱚ ᱦᱤᱡᱩᱜᱼᱟ ᱩᱱᱠᱩ ᱫᱚ ᱚᱱᱟ ᱜᱤᱯᱤᱛᱤᱡ ᱴᱟᱺᱰᱤ ᱨᱮᱜᱮ ᱠᱚ ᱜᱟᱞᱢᱟᱨᱟᱣᱟ ᱚᱱᱟ ᱜᱤᱯᱤᱛᱤᱡ ᱴᱟᱺᱰᱤ ᱨᱮᱭᱟᱜ ᱜᱟᱞᱢᱟᱨᱟᱣ ᱨᱮᱫᱚ ᱩᱱᱠᱩ ᱜᱮ ᱩᱱᱠᱩ ᱴᱷᱮᱱ ᱜᱮ ᱱᱚᱣᱟ ᱜᱮᱠᱚ ᱜᱟᱞᱢᱟᱣᱟ ᱠᱚ ᱦᱟᱹᱴᱤᱧᱟ ᱚᱱᱟ ᱫᱚ ᱩᱱᱠᱩ ᱠᱚ ᱴᱷᱮᱱ ᱫᱚ ᱪᱮᱫ ᱥᱮᱬᱟ ᱠᱟᱱ ᱦᱚᱲ ᱠᱚᱫᱚ ᱠᱩᱲᱤ ᱦᱚᱲ ᱟᱹᱛᱷᱟᱹᱲᱤᱭᱟᱹ ᱠᱚ ᱮᱜᱮᱨᱟ ᱢᱮᱱᱠᱷᱟᱱ ᱚᱱᱟ ᱟᱢᱟᱜ ᱴᱷᱟᱶ ᱚᱱᱟ ᱫᱚ ᱪᱮᱫᱵᱚ ᱞᱟᱹᱭ ᱮᱫᱟ ᱚᱱᱟ ᱴᱟᱺᱰᱤ ᱫᱚ ᱥᱟᱱᱟᱢ ᱠᱚᱜᱮ ᱩᱱᱠᱩ ᱥᱮᱸᱫᱽᱨᱟ ᱥᱤᱠᱟᱹᱨᱤᱭᱟᱹ ᱠᱚᱫᱚ ᱩᱱᱟᱹᱜ ᱜᱮ ᱡᱳᱜᱟᱡᱳᱜᱽ ᱥᱟᱸᱜᱷᱟᱹᱨᱤᱭᱟᱹ ᱞᱟᱹᱜᱤᱫ ᱛᱮ ᱩᱱᱠᱩ ᱞᱟᱹᱜᱤᱫ ᱫᱚ ᱴᱷᱟᱶ ᱠᱚ ᱧᱟᱢᱟ ᱪᱮᱫ ᱠᱚ ᱤᱭᱟᱹᱭᱮᱫᱟ ᱚᱱᱟ ᱞᱟᱹᱜᱤᱫ ᱜᱮ ᱩᱱᱠᱩᱣᱟᱹᱜ ᱫᱚ ᱪᱮᱫ ᱡᱮ ᱱᱚᱣᱟ ᱤᱭᱟᱹ ᱫᱚ ᱤᱭᱟᱹ ᱠᱟᱱᱟ ᱢᱮᱱᱠᱷᱟᱱ ᱚᱱᱟ ᱨᱮᱫᱚ ᱩᱱᱠᱩ ᱠᱚ ᱴᱷᱟᱶ ᱮᱫᱟ ᱚᱱᱟ ᱫᱚ ᱜᱤᱨᱟᱹ ᱠᱚᱦᱚᱸ ᱜᱤᱨᱟᱹ ᱥᱟᱱᱟᱢ ᱠᱚᱦᱚᱸ ᱫᱤᱥᱚᱢ ᱨᱮᱭᱟᱜ ᱜᱤᱨᱟᱹ ᱠᱚᱦᱚᱸ ᱥᱟᱸᱜᱷᱟᱨᱤᱭᱟᱹ ᱠᱚ ᱥᱟᱶᱛᱮ ᱥᱟᱱᱟᱢ ᱠᱚ ᱦᱳᱭ ᱥᱟᱲᱚᱜ ᱢᱟ ᱡᱮᱢᱚᱱ ᱵᱚᱸᱜᱟ ᱵᱳᱨᱳ ᱪᱮᱛᱟᱱ ᱥᱟᱨᱡᱚᱢ ᱥᱤᱠᱟᱹᱨᱤᱭᱟᱹ ᱚᱱᱟ ᱠᱚᱫᱚ ᱢᱤᱫᱴᱮᱜ ᱜᱟᱹᱴ ᱠᱟᱛᱮ ᱚᱱᱟ ᱜᱤᱨᱟᱹ ᱠᱚᱫᱚ ᱥᱤᱠᱟᱹᱨᱤᱭᱟᱹ ᱥᱮᱸᱫᱽᱨᱟ ᱥᱤᱠᱟᱹᱨᱤᱭᱟᱹ ᱠᱚᱜᱮ ᱵᱟᱝ ᱠᱚ ᱧᱟᱢᱚᱜ ᱠᱟᱱᱟ ᱚᱱᱟ ᱵᱤᱨ ᱨᱮ ᱢᱚᱡᱽ ᱜᱮ ᱛᱟᱦᱮᱱ ᱜᱮᱭᱟ ᱠᱚ ᱤᱱᱟᱹᱜ ᱫᱤᱱ ᱛᱮ ᱱᱚᱣᱟ ᱨᱟᱹᱥᱠᱟᱹ ᱨᱮ ᱥᱮᱴᱮᱨᱚᱜ ᱠᱟᱱᱟ ᱚᱱᱟ ᱥᱮᱸᱫᱽᱨᱟ ᱫᱚ ᱚᱱᱟ ᱥᱟᱹᱜᱟᱹᱭ ᱠᱚᱫᱚᱵᱚᱱ ᱠᱩᱠᱞᱤ ᱠᱚᱣᱟ ᱚᱱᱟ ᱵᱷᱤᱛᱨᱤ ᱨᱮᱜᱮ ᱦᱚᱲ ᱠᱚ ᱮᱢᱟ ᱠᱚ ᱦᱩᱭᱩᱜ ᱠᱟᱱᱟ